ᱤᱧᱟᱹᱜ ᱚᱱᱚᱬᱦᱮ ᱚᱞ ᱠᱚᱛᱛᱮ ᱜᱮᱞᱮ ᱥᱟᱱᱛᱟᱲᱤ ᱚᱞ ᱠᱚᱛᱛᱮ ᱜᱮᱞᱮ ᱢᱤᱫᱴᱮᱱ ᱢᱟᱱᱮ ᱵᱟᱝᱞᱟ ᱵᱷᱟᱥᱟ ᱦᱚᱸᱧ ᱵᱮᱵᱚᱦᱟᱨᱮᱫ ᱠᱟᱱ ᱜᱮᱭᱟ ᱠᱟᱨᱚᱱ ᱤᱧᱟᱹᱜ ᱪᱷᱚᱱᱫᱚ ᱛᱟᱞᱢᱤᱞ ᱪᱮᱫ ᱜᱮ ᱵᱟᱝ ᱦᱩᱭᱩᱜ ᱠᱟᱱ ᱛᱤᱧ ᱠᱷᱟᱹᱛᱤᱨ ᱛᱮ ᱚᱱᱟ ᱵᱟᱝᱞᱟ ᱵᱷᱟᱥᱟ ᱦᱚᱸᱧ ᱵᱮᱵᱚᱦᱟᱨᱮᱫ ᱠᱟᱱ ᱜᱮᱭᱟ ᱟᱨ ᱵᱟᱝᱞᱟ ᱵᱷᱟᱥᱟ ᱥᱟᱱᱛᱟᱲᱤ ᱛᱮ ᱨᱚᱲ ᱠᱚᱛᱛᱮ ᱜᱮᱞᱮ ᱢᱟᱱᱮ ᱞᱟᱥᱴᱮ ᱚᱠᱟ ᱵᱟᱝ ᱦᱩᱭᱩᱜ ᱠᱟᱱ ᱛᱤᱧᱟᱹ ᱢᱚᱸᱡᱽ ᱚᱱᱟᱛᱮ ᱚᱱᱟᱛᱮ ᱵᱟᱝᱞᱟ ᱛᱮᱧ ᱢᱮᱥᱟᱞᱟᱜ ᱠᱟᱱ ᱠᱷᱟᱡ ᱢᱚᱸᱡᱽ ᱜᱮ ᱥᱩᱨ ᱟᱸᱡᱚᱢᱚᱜ ᱠᱟᱱᱟ ᱚᱱᱟ ᱠᱷᱟᱹᱛᱤᱨ ᱤᱧ ᱵᱟᱝᱞᱟ ᱵᱷᱟᱥᱟ ᱦᱚᱸᱧ ᱵᱮᱵᱚᱦᱟᱨᱟᱜ ᱠᱟᱱ ᱜᱮᱭᱟ ᱱᱚᱸᱰᱮ